ᱜᱟᱹᱰᱤ ᱢᱚᱴᱚᱨ ᱡᱟᱦᱳ

ᱨᱮᱱᱟᱝ ᱵᱮᱵᱚᱥᱛᱟ ᱫᱚ ᱱᱤᱱᱟᱹᱜ ᱟᱵᱚ ᱡᱟᱦᱟᱸᱜᱮ ᱡᱟᱦᱟᱸ ᱡᱤᱱᱤᱥ ᱠᱷᱚᱱ ᱢᱤᱫᱴᱟᱝ ᱡᱤᱱᱤᱥᱻᱟᱵᱚ ᱥᱟᱸᱜᱮ ᱥᱟᱝᱵᱚ ᱥᱟᱰᱮᱱᱞᱤ ᱵᱚ ᱧᱟᱢ ᱫᱟᱲᱮᱭᱟᱜ ᱠᱟᱱᱟ ᱪᱮᱫᱟᱜ ᱥᱮ ᱜᱟᱹᱰᱤ ᱢᱚᱴᱚᱨᱛᱮ ᱚᱞᱚᱜ ᱯᱟᱲᱦᱟᱣ ᱵᱟᱝᱫᱚ ᱚᱞᱚᱜ ᱯᱟᱲᱦᱟᱣ ᱨᱮᱱᱟᱜᱦᱚᱸ ᱡᱟᱦᱟᱸ ᱡᱟᱭᱜᱟᱛᱮ ᱥᱮᱴᱮᱨᱚᱜ ᱠᱟᱛᱷᱟ ᱚᱸᱰᱮ ᱦᱚᱸᱵᱚ ᱥᱮᱴᱮᱨ ᱫᱟᱲᱮᱭᱟᱜ ᱠᱟᱱᱟ ᱜᱟᱹᱰᱤ ᱢᱚᱴᱚᱨ ᱫᱚ

ᱦᱤᱡᱩᱜ ᱥᱮᱱᱚᱜᱼᱟ ᱟᱵᱚᱦᱚᱸ ᱚᱱᱟ ᱡᱟᱭᱜᱟᱛᱮ ᱥᱟᱰᱮᱱᱞᱤ

ᱵᱚ ᱥᱮᱴᱮᱨ ᱫᱟᱲᱮᱭᱟᱜᱼᱟ ᱠᱤᱱᱛᱩ ᱜᱟᱹᱰᱤ ᱢᱚᱴᱚᱨ ᱵᱟᱭ ᱛᱟᱦᱮᱱ ᱠᱷᱟᱱ ᱛᱟᱲᱟᱢ ᱠᱟᱛᱮᱫ ᱥᱮᱱᱢᱟ ᱞᱚᱜᱚᱱ ᱥᱟᱰᱮᱱᱞᱤ ᱵᱟᱵᱚ ᱫᱟᱲᱮᱭᱟᱜ ᱠᱟᱱᱟ ᱚᱱᱟᱛᱮ ᱜᱟᱹᱰᱤ ᱢᱚᱴᱚᱨ ᱡᱟᱦᱟᱸᱭ ᱜᱮᱠᱚ ᱵᱮᱥ ᱟᱹᱰᱤᱵᱮᱥ ᱡᱤᱱᱤᱥ ᱠᱚ ᱠᱚᱨᱟᱣ ᱠᱟᱜ ᱜᱮᱭᱟ ᱚᱝᱠᱟᱜᱮ ᱜᱟᱹᱰᱤ ᱢᱚᱴᱚᱨ ᱠᱷᱟᱹᱛᱤᱨ ᱛᱮ ᱡᱟᱦᱟᱱᱟᱜ ᱡᱤᱱᱤᱥ ᱵᱟᱝᱟ ᱟᱵᱚ ᱡᱟᱦᱳ ᱥᱚᱵᱽᱡᱤ ᱡᱤᱱᱤᱥ ᱩᱛᱯᱚᱱᱱᱚ ᱯᱚᱱᱤ ᱯᱩᱨᱤᱵᱟᱨ ᱡᱤᱱᱤᱥᱦᱚᱸ ᱚᱱᱠᱟ ᱦᱮᱡ ᱫᱟᱲᱮᱭᱟᱜ ᱠᱟᱱᱟ

ᱟᱵᱚ ᱥᱟᱰᱮᱱᱞᱤ ᱡᱤᱱᱤᱥ ᱵᱚ ᱧᱟᱢ ᱫᱟᱲᱮᱭᱟᱜ ᱠᱟᱱᱟ ᱚᱠᱟ ᱡᱟᱭᱜᱟᱨᱮ ᱟᱵᱚ ᱟᱵᱚ ᱪᱟᱞᱟᱣ ᱠᱟᱛᱮᱫ ᱟᱹᱜᱩᱢᱟ ᱱᱤᱦᱟᱹᱛᱤ ᱞᱮᱹᱴ ᱯᱟᱲᱟᱣᱚᱜᱼᱟ ᱚᱱᱟᱛᱮ ᱜᱟᱹᱰᱤ ᱢᱚᱴᱚᱨ ᱤᱭᱟᱹ ᱠᱟᱛᱮᱫ ᱛᱮ ᱟᱹᱰᱤ ᱥᱩᱵᱤᱫᱷᱟ ᱦᱩᱭ ᱠᱟᱱᱟ ᱪᱮᱫᱟᱜ

ᱟᱵᱚ ᱜᱟᱹᱰᱤ ᱢᱚᱴᱚᱨ ᱠᱷᱟᱹᱛᱤᱨ ᱛᱮ ᱡᱟᱦᱟᱸᱭ ᱜᱮᱠᱚ ᱟᱹᱜᱩᱭᱟ ᱟᱵᱚᱦᱚᱸ ᱠᱤᱨᱤᱧ ᱟᱹᱠᱷᱨᱤᱧ ᱞᱟᱹᱜᱤᱫ ᱟᱹᱰᱤ ᱵᱚ ᱥᱩᱵᱤᱫᱷᱟᱜ ᱠᱟᱱᱟ ᱡᱟᱦᱟᱸᱥᱮᱫ ᱥᱮᱱ ᱞᱟᱹᱜᱤᱫ ᱛᱮ ᱢᱤᱫᱴᱟᱝ ᱡᱤᱱᱤᱥ ᱡᱟᱦᱟᱸᱥᱮᱫ ᱵᱚ ᱪᱟᱞᱟᱜᱼᱟ ᱛᱟᱲᱟᱢ ᱠᱟᱛᱮᱫ ᱢᱟ ᱢᱮᱫᱴᱮᱱ ᱡᱤᱱᱤᱥ ᱵᱟᱵᱚ ᱟᱹᱜᱩ ᱫᱟᱲᱮᱭᱟᱜᱼᱟ ᱵᱟᱵᱚ ᱥᱮᱱ ᱠᱟᱛᱮᱫ ᱵᱟᱵᱚ ᱟᱹᱜᱩ ᱫᱟᱲᱮᱭᱟᱜᱼᱟ ᱤᱱᱟᱹᱜᱛᱮ ᱚᱥᱵᱤᱫᱟ ᱟᱹᱰᱤᱞᱮᱠᱟᱱ ᱜᱷᱚᱴᱟᱣᱚᱜᱼᱟ

ᱟᱵᱚ ᱨᱩᱣᱟᱹᱜ ᱦᱟᱹᱥᱩ ᱨᱮ ᱮᱢᱟᱱ ᱨᱮ ᱚᱱᱟ ᱱᱤᱦᱟᱹᱛᱤ ᱜᱟᱹᱰᱤ ᱢᱚᱴᱚᱨ ᱟᱵᱚ ᱡᱟᱦᱟᱱ ᱵᱟᱝᱞᱮ ᱪᱟᱞᱩᱜ ᱠᱷᱟᱱᱫᱚ ᱱᱤᱦᱟᱹᱛᱤᱵᱚ ᱪᱟᱵᱟᱜ ᱫᱟᱲᱮᱭᱟᱜᱼᱟ ᱟᱨ ᱜᱟᱹᱰᱤ ᱢᱚᱴᱚᱨ ᱠᱷᱟᱱ ᱠᱷᱟᱱ ᱡᱟᱦᱟᱞᱮᱠᱟ ᱥᱟᱺᱜᱤᱧ ᱦᱚᱸᱵᱚ ᱥᱮᱱᱫᱟᱲᱮᱭᱟᱜᱼᱟ ᱡᱟᱦᱟᱱᱟᱜ ᱚᱥᱩᱵᱤᱫᱟ ᱨᱩᱣᱟᱹᱜ ᱦᱟᱹᱥᱩ ᱨᱮᱦᱚᱸ ᱞᱚᱜᱚᱱᱵᱚ ᱥᱮᱴᱮᱨ ᱫᱟᱲᱮᱭᱟᱜᱼᱟ ᱤᱫᱤ ᱠᱤᱱᱛᱩ ᱛᱟᱲᱟᱢ ᱠᱚᱛᱮᱵᱚ ᱥᱮᱱᱚᱜᱼᱟ ᱜᱟᱹᱰᱤ ᱢᱤᱫᱴᱟᱝ ᱨᱩᱜᱤ ᱤᱫᱤ ᱠᱟᱛᱮᱫ ᱢᱟ ᱥᱚᱢᱵᱷᱚᱵᱽ ᱵᱟᱹᱱᱩᱜᱼᱟ

ᱚᱱᱟᱛᱮ ᱜᱟᱹᱰᱤ ᱢᱚᱴᱚᱨ ᱤᱫᱤ ᱠᱟᱛᱮᱫ ᱟᱹᱰᱤ ᱥᱩᱵᱤᱫᱷᱟ ᱦᱩᱭᱟᱠᱟᱱᱟ